ᱦᱮᱞᱳᱣ ᱤᱧᱟᱹᱜ ᱧᱩᱛᱩᱢ ᱫᱚ ᱡᱟᱨᱢᱟᱱ ᱢᱟᱨᱰᱤ ᱡᱮ ᱴᱤᱠᱟᱹᱵᱤᱴᱟᱹ ᱨᱮᱱ ᱠᱟᱱᱟᱹᱧ ᱛᱚ ᱱᱚᱜ ᱚᱭ ᱡᱮ ᱤᱧ ᱫᱚᱠᱟᱱ ᱨᱮ ᱤᱭᱟᱹ ᱠᱷᱟᱹᱡᱟᱹᱲᱤ ᱵᱟᱝ ᱡᱷᱤᱞᱟᱯᱤ ᱟᱨ ᱨᱚᱥᱚᱜᱚᱞᱞᱟ ᱱᱚᱣᱟ ᱠᱩᱧ ᱚᱰᱟᱨ ᱚᱴᱞᱮᱫ ᱚᱱᱟ ᱠᱚ ᱤᱧ ᱨᱮᱱ ᱯᱮᱲᱟ ᱠᱚ ᱦᱤᱡᱩᱜᱼᱟ ᱚᱱᱟ ᱵᱟᱠᱷᱟᱨᱟ ᱛᱮ ᱛᱚ ᱚᱱᱟ ᱠᱚ ᱦᱤᱡᱩᱜ ᱵᱟᱠᱷᱟᱨᱟ ᱛᱮ ᱤᱧᱤᱧ ᱚᱸᱰᱮᱧ ᱤᱭᱟᱹ ᱚᱰᱟᱨ ᱚᱴᱚ ᱞᱮᱫᱟ ᱛᱚ ᱚᱱᱟ ᱵᱷᱤᱛᱨᱤ ᱨᱮ ᱚᱲᱟᱜ ᱨᱮ ᱚᱜᱷᱚᱴᱚᱱ ᱜᱷᱚᱴᱟᱣ ᱮᱱᱟ ᱛᱚ ᱚᱜᱷᱚᱴᱚᱱ ᱜᱷᱟᱴᱚᱟᱣ ᱮᱱᱠᱷᱟᱱ ᱯᱮᱲᱟ ᱠᱚᱦᱚᱸ ᱥᱮᱨᱚᱠᱚᱢ ᱵᱟᱠᱚ ᱦᱮᱡ ᱞᱮᱱᱟ ᱟᱫᱚ ᱚᱱᱮ ᱡᱮ ᱤᱧ ᱡᱮ ᱚᱱᱟ ᱟᱭᱢᱟ ᱡᱤᱱᱤᱥ ᱤᱧ ᱚᱰᱟᱨ ᱚᱸᱴᱚᱞᱮᱫ ᱚᱱᱟ ᱠᱚ ᱡᱤᱱᱤᱥ ᱢᱟ ᱛᱚ ᱡᱚᱛᱚ ᱵᱟᱹᱧ ᱟᱹᱜᱩ ᱫᱟᱲᱮᱭᱟᱜ ᱠᱟᱱᱟ ᱠᱟᱨᱚᱱ ᱚᱲᱟᱜ ᱨᱮ ᱚᱜᱷᱚᱴᱚᱱ ᱜᱷᱚᱴᱟᱣ ᱠᱟᱨᱚᱱᱟᱜ ᱛᱮ ᱵᱟᱹᱧ ᱟᱹᱜᱩ ᱫᱟᱲᱮᱭᱟᱜ ᱠᱟᱱᱟ ᱯᱮᱲᱟ ᱦᱚᱸ ᱵᱟᱠᱚ ᱦᱮᱡ ᱞᱮᱱᱟ ᱟᱫᱚ ᱚᱱᱠᱟᱛᱮ ᱵᱟᱹᱧ ᱟᱹᱜᱩ ᱫᱟᱲᱮᱭᱟᱫᱟ ᱛᱚ ᱠᱤᱪᱷᱩᱢᱟ ᱮᱱᱛᱮᱫ ᱤᱧ ᱟᱹᱜᱩᱭᱮᱫᱟ ᱟᱫᱚ ᱚᱱᱟᱨᱮᱱᱟᱜ ᱯᱚᱭᱥᱟ ᱜᱮ ᱟᱢᱤᱧ ᱮᱢᱟᱣᱟᱢᱟ ᱮᱱᱛᱮᱫ ᱟᱫᱚ